ᱟᱢ ᱠᱤ ᱢᱮᱥᱚ ᱨᱮᱱ ᱰᱮᱞᱤᱵᱷᱟᱹᱨᱤ ᱵᱚᱭ ᱮᱢ ᱞᱟᱹᱭ ᱮᱫᱟᱢ ᱤᱧ ᱱᱚᱣᱟ ᱢᱮᱥᱚ ᱠᱷᱚᱱ ᱥᱟᱵᱟᱱ ᱜᱩᱲᱤ ᱯᱮᱠᱮᱴᱤᱧ ᱳᱰᱟᱨ ᱞᱮᱫᱟ ᱱᱚᱣᱟ ᱨᱮᱠᱤ ᱰᱤᱥᱠᱟᱣᱩᱱᱴ ᱠᱩᱯᱚᱱ ᱟᱨ ᱵᱟᱝ ᱠᱷᱟᱱ ᱢᱤᱫᱴᱟᱱ ᱯᱨᱚᱢᱚᱠᱚᱴ ᱞᱟᱹᱜᱤᱫ ᱢᱤᱫᱴᱟᱝ ᱵᱤᱞ ᱤᱧ ᱧᱟᱢ ᱫᱟᱲᱮᱭᱟᱜᱼᱟ ᱡᱩᱫᱤᱧ ᱧᱟᱢ ᱫᱟᱲᱮᱭᱟᱜᱼᱟ ᱛᱟᱦᱚᱞᱮ ᱠᱷᱟᱱ ᱮᱢ ᱞᱟᱹᱭ ᱟᱹᱧᱟᱹ